ᱤᱧ ᱫᱚ ᱟᱥᱚᱞᱮ ᱟᱭᱩᱨᱵᱮᱫᱤᱠ ᱟᱨ ᱦᱚᱢᱤᱭᱚ ᱯᱟᱛᱤ ᱫᱚ ᱱᱤᱭᱟᱹ ᱠᱷᱟᱹᱛᱤᱨ ᱛᱮᱧ ᱠᱩᱥᱤᱭᱟᱜᱼᱟ ᱡᱮ ᱚᱱᱟᱨᱮᱭᱟᱜ ᱫᱚ ᱠᱚᱱᱚ ᱥᱟᱭᱤᱴ ᱮᱯᱷᱮᱠᱴ ᱰᱷᱮᱨ ᱵᱟᱹᱱᱩᱜᱼᱟ ᱟᱨ ᱚᱱᱟᱛᱮ ᱤᱧᱫᱚ ᱱᱚᱣᱟ ᱠᱚᱫᱚ ᱰᱷᱮᱨᱤᱧ ᱠᱩᱥᱤᱭᱟᱜᱼᱟ ᱮᱵᱚᱝ ᱠᱷᱚᱨᱚᱡᱽ ᱯᱟᱹᱛᱤᱦᱚᱸ ᱛᱷᱚᱲᱟ ᱠᱚᱢ ᱧᱚᱜ ᱜᱮᱭᱟ ᱴᱟᱠᱟ ᱯᱚᱭᱥᱟ ᱠᱷᱚᱨᱚᱡ ᱫᱚ ᱠᱚᱢᱧᱚᱜ ᱜᱮᱭᱟ ᱟᱨ ᱟᱨ ᱱᱚᱣᱟᱠᱩ ᱯᱚᱨᱛᱷᱚᱢ ᱦᱟᱥᱟᱯᱟᱛᱟᱞ ᱨᱮ ᱡᱟᱦᱟᱸᱭ ᱨᱩᱜᱤ ᱵᱷᱚᱨᱛᱤᱜ ᱩᱱᱤᱦᱚᱸ ᱡᱚᱫᱤ ᱫᱤᱨᱜᱷᱚᱫᱤᱱ ᱴᱤᱴᱢᱮᱱ ᱦᱤᱥᱟᱹᱵᱛᱮ ᱱᱚᱣᱟ ᱟᱭᱩᱨᱵᱮᱫᱤᱠ ᱥᱮ ᱦᱚᱢᱤᱭᱚᱯᱟᱛᱤᱜᱤ ᱵᱮᱵᱚᱦᱟᱨᱟ ᱛᱟᱦᱚᱞᱮ ᱟᱨᱚ ᱵᱷᱟᱜᱮ ᱦᱩᱭᱩᱜ ᱛᱟᱭᱟ ᱫᱤᱨᱜᱷᱚᱫᱤᱱ ᱴᱤᱴᱢᱮᱱ ᱦᱤᱥᱟᱹᱵ ᱛᱮ ᱱᱚᱣᱟ ᱴᱮᱥ ᱞᱮᱠᱦᱟᱡ ᱱᱚᱣᱟᱜᱮ ᱡᱚᱛᱚᱠᱷᱚᱡ ᱵᱷᱟᱜᱮ ᱦᱩᱭᱩᱜᱼᱟ